ᱯᱟᱹᱦᱤᱞ ᱫᱚ ᱥᱟᱱᱟᱢ ᱞᱮᱠᱟᱱᱟᱜ ᱰᱚᱜᱚᱨ ᱦᱚᱲ ᱠᱚᱣᱟᱜ ᱢᱚᱪᱟ ᱠᱷᱚᱱ ᱟᱸᱡᱚᱢ ᱠᱟᱛᱮᱜ ᱥᱮ ᱞᱟᱹᱭ ᱠᱟᱛᱮᱜ ᱜᱮᱵᱚᱱ ᱵᱩᱡᱷᱟᱹᱣᱮᱜ ᱛᱟᱦᱮᱱ ᱟᱨ ᱱᱟᱦᱟᱜ ᱫᱚ ᱴᱮᱠᱱᱳᱞᱚᱡᱤ ᱫᱟᱨᱟᱭ ᱛᱮ ᱥᱮ ᱢᱤᱰᱤᱭᱟ ᱫᱟᱨᱟᱭ ᱛᱮ ᱟᱵᱚ ᱥᱟᱱᱟᱢ ᱞᱮᱠᱟᱱᱟᱜ ᱠᱟᱛᱷᱟ ᱫᱤᱥᱚᱢ ᱨᱮᱭᱟᱜ ᱵᱚᱱ ᱵᱟᱰᱟᱭ ᱧᱟᱢᱮᱫᱟ ᱥᱮ ᱫᱤᱥᱚᱢ ᱨᱮ ᱯᱟᱥᱱᱟᱜ ᱠᱟᱱᱟ ᱚᱱᱟ ᱠᱟᱛᱷᱟ ᱜᱮ ᱟᱵᱚ ᱵᱚᱱ ᱢᱤᱰᱤᱭᱟ ᱫᱟᱨᱟᱭ ᱛᱮ ᱫᱮᱥ ᱫᱤᱥᱚᱢ ᱯᱟᱥᱱᱟᱣ ᱤᱫᱤᱜ ᱠᱟᱱᱟ ᱥᱮᱵᱚᱱ ᱯᱟᱥᱱᱟᱣ ᱮᱫᱟ